ᱤᱧ ᱫᱤᱱᱟᱹᱢ ᱜᱮ ᱵᱮᱲᱟᱭ ᱨᱟᱠᱟᱵ ᱵᱮᱲᱟᱭ ᱦᱟᱹᱥᱩᱨᱚᱜ ᱟᱹᱰᱤ ᱨᱟᱹᱥᱠᱟᱹᱧ ᱧᱮᱞᱮᱭᱟ ᱥᱮᱛᱟᱜ ᱵᱮᱲᱟᱭ ᱨᱟᱠᱟᱵ ᱞᱮᱱ ᱠᱷᱟᱱ ᱜᱮ ᱜᱚᱴᱟ ᱫᱷᱟᱹᱨᱛᱤ ᱯᱟᱲᱟ ᱢᱟᱨᱥᱟᱞ ᱜᱚᱫᱚᱜᱼᱟ ᱟᱨ ᱵᱮᱲᱟᱭ ᱦᱟᱹᱥᱩᱨ ᱞᱮᱱᱠᱷᱟᱱᱮ ᱧᱩᱛᱟᱹᱛ ᱜᱚᱫᱚᱜᱼᱟ ᱟᱫᱚ ᱵᱮᱲᱟ ᱨᱟᱠᱟᱵ ᱨᱮ ᱞᱮᱱᱠᱷᱟᱱ ᱪᱮᱬᱮᱼᱪᱤᱯᱨᱩ ᱟᱠᱚᱣᱟᱜ ᱚᱲᱟᱜ ᱠᱷᱚᱱ ᱠᱚ ᱩᱰᱟᱹᱜᱼᱟ ᱱᱟᱞᱦᱟᱼᱛᱩᱢᱟᱹᱞ ᱞᱟᱹᱜᱤᱫ ᱟᱵᱚ ᱦᱚᱸᱵᱚ ᱵᱮᱨᱮᱜᱼᱟ ᱟᱯᱱᱟᱼᱟᱯᱱᱤ ᱠᱟᱹᱢᱤ ᱨᱮᱵᱚ ᱪᱷᱩᱴᱟᱹᱜᱼᱟ ᱟᱨ ᱡᱩᱫᱤ ᱵᱮᱲᱟᱭ ᱦᱟᱹᱥᱩᱨᱮᱱ ᱞᱮᱱᱠᱷᱟᱱ ᱚᱲᱟᱜ ᱥᱮᱫᱵᱚ ᱨᱩᱣᱟᱹᱲᱟ

ᱫᱟᱠᱟ ᱠᱚ ᱡᱚᱢ ᱠᱟᱛᱮᱫ ᱟᱵᱚ ᱠᱤᱪᱷᱩᱜᱟᱱ ᱟᱯᱱᱟᱨ ᱦᱚᱲ ᱥᱟᱶᱛᱮ ᱵᱩᱜᱤᱼᱵᱟᱹᱲᱤᱡ ᱜᱟᱞᱢᱟᱨᱟᱣ ᱠᱟᱛᱮᱫ ᱡᱟᱹᱯᱤᱫ ᱟᱸᱜᱟᱭᱟᱵᱚ ᱟᱵᱚ ᱵᱚ ᱵᱟᱰᱟᱭᱟ ᱵᱮᱲᱟ ᱨᱟᱠᱟᱵ ᱯᱩᱨᱩᱵᱽ ᱱᱟᱠᱷᱟ ᱯᱤᱨᱤᱞᱼᱯᱤᱨᱤᱞ ᱯᱚᱥᱪᱷᱤᱢ ᱱᱟᱠᱷᱟ ᱨᱮ ᱵᱮᱨᱮ ᱦᱟᱹᱥᱩᱨᱚᱜ ᱧᱩᱛᱟᱹᱛ ᱦᱤᱡᱩᱜ